ᱡᱟᱱᱣᱟ ᱟᱨᱡᱟᱣ ᱠᱟᱹᱢᱤᱦᱚᱨᱟ ᱫᱚ ᱢᱟᱱᱮ ᱮᱦᱚᱵ ᱫᱚ ᱥᱤ ᱦᱟᱥᱟ ᱥᱤ ᱜᱩᱰᱟᱹ ᱠᱟᱛᱮᱫ ᱜᱷᱟᱸᱥ ᱠᱚ ᱮᱢᱟᱱ ᱛᱮᱢᱟᱱ ᱦᱟᱱᱟ ᱱᱟᱣᱟ ᱫᱟᱨᱮ ᱠᱚ ᱦᱟᱥ ᱠᱩᱠᱩᱴ ᱵᱟᱲᱟ ᱠᱟᱛᱮᱫ ᱡᱟᱱᱚ ᱡᱟᱱᱦᱮ ᱜᱩᱫᱽᱞᱤ ᱠᱚᱫᱚ ᱠᱚ ᱮᱨᱟᱠᱚ ᱟᱨ ᱚᱱᱟᱫᱚ ᱵᱷᱟᱹᱜᱤ ᱥᱟᱹᱦᱤᱡ ᱠᱚ ᱧᱮᱞ ᱟᱸᱜᱼᱟ ᱡᱟᱛᱮ ᱢᱮᱨᱚᱢ ᱠᱚ ᱟᱞᱚ ᱠᱚ ᱵᱚᱞᱚᱱ ᱢᱟ ᱰᱟᱝᱨᱤ ᱠᱚ ᱮᱢᱟᱱ ᱛᱮᱢᱟᱱ ᱠᱚ ᱟᱞᱚ ᱠᱚ ᱡᱚᱢ ᱦᱚᱪᱚᱭ ᱢᱟ ᱟᱨ ᱚᱱᱟᱛᱮ ᱦᱮᱲᱦᱮᱫ ᱠᱩᱠᱩᱴ ᱠᱚᱠᱚ ᱭᱟ ᱜᱷᱟᱸᱥ ᱠᱚᱛᱮ ᱟᱞᱚ ᱮᱢᱟᱱ ᱛᱮᱢᱟᱱ ᱡᱚᱵᱽᱨᱟ ᱠᱚᱛᱮ ᱟᱞᱚ ᱮᱥᱮᱫᱚᱜ ᱢᱟ ᱟᱨ ᱚᱱᱟ ᱵᱤᱞᱤ ᱠᱟᱛᱮᱫ ᱞᱮᱱᱠᱷᱟᱱ ᱫᱚ ᱤᱨᱟᱠᱚ ᱟᱹᱜᱩᱭᱟᱠᱚ ᱫᱟᱞᱟᱠᱚ ᱛᱷᱟᱹᱯᱤᱭᱟᱠᱚ ᱥᱟᱢᱟ ᱠᱚ ᱜᱩᱫᱽᱞᱤ ᱠᱚ ᱟᱨ ᱠᱚ ᱪᱟᱣᱞᱮᱭᱟᱠᱚ ᱟᱨᱠᱚ ᱢᱟᱱᱮ ᱤᱥᱤᱱ ᱠᱟᱛᱮᱫ ᱠᱚ ᱡᱚᱢᱟ ᱟᱨ ᱢᱤᱫᱴᱟᱝ ᱡᱟᱱᱣᱟ ᱠᱤᱨᱤᱧ ᱞᱟᱹᱜᱤᱫ ᱛᱮ ᱱᱤᱛᱳᱜ ᱫᱚ ᱟᱹᱰᱤᱜᱟᱱ ᱫᱟᱢ ᱠᱟᱱᱟ ᱟᱨ ᱢᱤᱫ ᱵᱟᱜᱮ ᱵᱟᱨ ᱜᱮᱞ ᱠᱮᱡᱤ ᱠᱷᱚᱱ ᱯᱮ ᱜᱮᱞ ᱠᱮᱡᱤ ᱫᱷᱟᱹᱨᱤᱡ ᱫᱟᱢ ᱠᱟᱱᱟ ᱟᱨ ᱚᱱᱟ ᱟᱨᱡᱟᱣ ᱨᱮ ᱥᱟᱱᱟᱢ ᱞᱮᱠᱟᱱ ᱵᱷᱤᱴᱟᱢᱤᱱ ᱠᱚ ᱡᱚᱢ ᱞᱮᱠᱷᱟᱱ ᱧᱟᱢᱚᱜᱼᱟ ᱚᱱᱟᱛᱮ ᱥᱟᱱᱟᱢ ᱚᱱᱟ ᱠᱚᱫᱚ ᱵᱚᱱ ᱠᱤᱨᱤᱧ ᱟᱵᱚ ᱟᱨᱵᱚᱱ ᱡᱚᱢᱟ ᱟᱨᱡᱟᱣ ᱠᱟᱛᱮᱫ